ᱦᱟᱹᱠᱩ ᱥᱟᱵ ᱞᱟᱹᱜᱤᱫ ᱟᱭᱢᱟ ᱡᱤᱱᱤᱥ ᱟᱵᱚᱣᱟᱜ ᱢᱮᱱᱟᱜᱼᱟ ᱠᱤᱱᱛᱩ ᱟᱭᱢᱟ ᱦᱚᱲ ᱵᱟᱵᱚᱱ ᱴᱷᱤᱠ ᱠᱟᱫᱟ ᱵᱟᱵᱚᱱ ᱵᱮᱵᱚᱦᱟᱨ ᱞᱟᱜᱟᱣ ᱠᱟᱫᱟ ᱟᱨ ᱵᱟᱵᱚᱱ ᱵᱟᱰᱟᱭᱟ ᱡᱮ ᱱᱤᱭᱟᱹ ᱛᱮᱫᱚ ᱦᱟᱹᱠᱩ ᱠᱚ ᱥᱟᱵ ᱠᱚᱣᱟ ᱢᱮᱱᱛᱮ ᱡᱮᱢᱚᱱ ᱢᱮᱱᱟᱜᱼᱟ ᱥᱟᱭᱨᱟ ᱜᱷᱩᱱᱤ ᱴᱟᱯᱟ ᱚᱱᱠᱟᱜᱮ ᱟᱭᱢᱟ ᱰᱷᱮᱨ ᱡᱤᱱᱤᱥ ᱦᱮᱱᱟᱜ ᱛᱟᱵᱚᱱᱟ ᱡᱮᱢᱚᱱ ᱡᱷᱟᱹᱞᱤ ᱛᱮᱦᱚᱸ ᱦᱟᱹᱠᱩ ᱵᱚᱱ ᱥᱟᱵ ᱠᱚᱣᱟ ᱵᱟᱹᱲᱥᱤ ᱛᱮ ᱠᱷᱟᱹᱲᱤ ᱠᱟᱛᱮ ᱦᱚᱸᱠᱚ ᱥᱟᱵ ᱠᱚᱣᱟ ᱡᱷᱤᱢᱨᱤ ᱛᱮᱦᱚᱸ ᱟᱨᱦᱚᱸ ᱴᱷᱮᱱᱴᱟ ᱠᱟᱛᱮ ᱦᱚᱸ ᱟᱭᱢᱟ ᱦᱚᱲ ᱦᱟᱹᱠᱩ ᱠᱚ ᱥᱟᱵ ᱠᱚᱣᱟ ᱡᱚᱛᱚ ᱡᱟᱭᱜᱟᱨᱮ ᱱᱚᱝᱠᱟᱱ ᱡᱤᱱᱤᱥ ᱵᱟᱹᱱᱩᱜᱼᱟ ᱟᱨ ᱟᱫ ᱪᱟᱵᱟᱜ ᱠᱟᱱᱟ ᱱᱚᱝᱠᱟᱱᱟᱜ ᱵᱮᱱᱟᱣ ᱦᱚᱸ ᱵᱟᱝᱠᱚ ᱵᱮᱱᱟᱣᱫᱟ ᱵᱟᱰᱟᱭ ᱦᱚᱸ ᱵᱟᱠᱚ ᱵᱟᱰᱟᱭ ᱠᱟᱱᱟ ᱱᱚᱝᱠᱟᱱᱟᱜ ᱯᱮᱡᱮ ᱦᱟᱹᱠᱩ ᱠᱚ ᱥᱟᱵᱚᱜᱼᱟ ᱚᱱᱟᱦᱚᱸ ᱵᱟᱠᱚ ᱵᱟᱰᱟᱭᱟ ᱱᱚᱝᱠᱟᱱ ᱡᱤᱱᱤᱥ ᱢᱮᱱᱟᱜᱼᱟ ᱚᱱᱟ ᱱᱤᱭᱟᱹ ᱠᱚ ᱡᱮᱭ ᱞᱟᱹᱭ ᱠᱮᱜ ᱱᱤᱭᱟᱹ ᱠᱩ ᱛᱮᱜᱮ ᱟᱨᱦᱚᱸ ᱟᱭᱢᱟ ᱠᱤᱪᱷᱩ ᱢᱮᱱᱟᱜᱼᱟ ᱡᱮ ᱦᱟᱹᱠᱩ ᱚᱱᱟ ᱠᱚᱛᱮ ᱵᱚᱱ ᱥᱟᱵ ᱫᱟᱲᱮᱭᱟᱠᱚᱣᱟ